ᱵᱮᱝᱠ ᱨᱮ ᱡᱟᱦᱟᱸ ᱚᱱᱞᱟᱭᱤᱱ ᱛᱮ ᱴᱟᱠᱟ ᱡᱚᱢᱟ ᱴᱟᱠᱟ ᱛᱩᱞᱟᱹᱣ ᱦᱩᱭᱩᱜ ᱠᱟᱱᱟ ᱟᱫᱚ ᱚᱱᱟ ᱨᱮᱦᱚᱸ ᱠᱟᱛᱷᱟᱡ ᱟᱸᱡᱚᱢᱚᱜ ᱠᱟᱱᱟ ᱵᱟᱝᱢᱟ ᱚᱱᱞᱟᱭᱤᱱ ᱨᱮᱦᱚᱸ ᱵᱮᱝᱠ ᱨᱮ ᱡᱟᱹᱞᱤᱭᱟᱹᱛ ᱨᱮ ᱡᱟᱹᱞᱤᱭᱟᱹᱛᱤ ᱪᱟᱹᱞᱩᱜ ᱠᱟᱱᱟ ᱟᱫᱚ ᱚᱱᱟᱞᱮᱠᱟ ᱟᱫᱚ ᱯᱟᱨᱚᱢ ᱨᱮ ᱦᱩᱭ ᱠᱟᱱᱟ ᱵᱟᱝᱢᱟ ᱟᱹᱰᱤ ᱦᱚᱲ ᱴᱟᱠᱟ ᱠᱚ ᱡᱚᱢᱟ ᱞᱮᱫᱟ ᱛᱚ ᱴᱟᱠᱟ ᱡᱚᱢᱟ ᱠᱟᱛᱮᱫ ᱫᱚ ᱚᱠᱟᱪᱚ ᱚᱴᱟᱝᱮᱱᱟ ᱛᱩᱞᱟᱹᱣ ᱠᱟᱛᱮ ᱚᱸᱰᱮᱧ ᱧᱮᱞᱫᱟ ᱥᱟᱨᱪ ᱠᱟᱛᱮ ᱛᱤᱱᱟᱹᱜ ᱢᱮᱱᱟᱜ ᱛᱤᱧᱟᱹ ᱤᱧᱟᱹᱜ ᱮᱠᱟᱣᱩᱱᱴ ᱨᱮ ᱵᱟᱭ ᱧᱟᱢᱫᱟ ᱠᱟᱛᱷᱟᱢ ᱛᱩᱞᱟᱹᱣ ᱠᱟᱫᱟ ᱟᱫᱚ ᱱᱚᱜᱼᱚ ᱱᱚᱝᱠᱟ ᱠᱟᱛᱮ ᱵᱟᱝᱢᱟ ᱥᱟᱹᱨᱤᱜᱮ ᱧᱮᱞ ᱦᱩᱭᱱᱟ ᱡᱮ ᱵᱟᱝᱢᱟ ᱥᱟᱹᱨᱤᱜᱮᱭ ᱛᱩᱞᱟᱹᱣ ᱠᱟᱫᱟ ᱛᱟᱞᱦᱮ ᱛᱤᱥᱮᱭ ᱛᱩᱞᱟᱹᱣ ᱠᱮᱫᱟ ᱟᱫᱚ ᱱᱚᱜᱼᱚ ᱱᱚᱝᱠᱟᱱᱟᱜ ᱧᱮᱞ ᱦᱩᱭᱱᱟ ᱟᱹᱰᱤᱜᱟᱱ ᱦᱚᱲ ᱱᱚᱝᱠᱟ ᱟᱸᱡᱚᱢᱱᱟ ᱵᱟᱨᱭᱟ ᱯᱮᱭᱟ ᱡᱚᱠᱷᱚᱱ ᱚᱝᱠᱟ ᱠᱟᱛᱮ ᱠᱚ ᱚᱵᱷᱤᱡᱳᱜᱽ ᱫᱟ ᱡᱮᱠᱚ ᱞᱟᱹᱞᱤᱥᱫᱟ ᱡᱟᱦᱟᱸ ᱵᱮᱝᱠ ᱨᱮ ᱚᱱᱞᱟᱭᱤᱱ ᱛᱟᱞᱟᱛᱮ ᱱᱚᱝᱠᱟᱭ ᱛᱩᱞᱟᱹᱣ ᱠᱟᱱᱟ ᱢᱮᱱᱠᱷᱟᱱ ᱫᱚ ᱵᱟᱝ ᱧᱟᱢ ᱠᱟᱱᱟ ᱚᱱᱠᱟᱱᱟᱜ ᱡᱤᱱᱤᱥ ᱫᱚ ᱵᱟᱝ ᱥᱟᱵ ᱧᱟᱢ ᱠᱟᱱᱟ ᱠᱚ ᱚᱠᱚᱭ ᱠᱩᱢᱵᱲᱩ ᱠᱮᱫᱟ ᱥᱮ ᱚᱠᱚᱭ ᱤᱭᱟᱹ ᱠᱮᱫᱟ ᱥᱮ ᱟᱡᱜᱮᱭ ᱛᱩᱞᱟᱹᱣ ᱠᱟᱫᱟ ᱟᱫᱚ ᱱᱚᱜᱼᱚ ᱱᱚᱝᱠᱟ ᱜᱮ ᱦᱩᱭᱟᱠᱟᱱᱟ ᱡᱟᱹᱞᱤᱭᱟᱹᱛᱤ ᱟᱫᱚ ᱱᱚᱣᱟ ᱛᱟᱞᱟᱛᱮ ᱡᱟᱦᱟᱸᱛᱮ ᱮᱲᱟᱣ ᱞᱟᱹᱜᱤᱫ ᱤᱧ ᱴᱤᱯ ᱥᱩᱦᱤ ᱫᱩᱧ ᱧᱮᱞ ᱠᱟᱱᱟ ᱡᱮ ᱛᱟᱦᱚᱞᱮ ᱛᱚ ᱡᱟᱦᱟᱸ ᱯᱷᱨᱚᱢ ᱠᱚ ᱧᱟᱢᱚᱜᱼᱟ ᱯᱷᱨᱚᱢ ᱛᱚ ᱦᱳᱭᱛᱳ ᱞᱟᱦᱟ ᱛᱮᱜᱮ ᱡᱟᱦᱟᱸᱭ ᱦᱚᱲ ᱚᱞ ᱵᱤᱞ ᱵᱟᱭ ᱵᱟᱲᱟᱭᱟ ᱥᱳᱭ ᱥᱟᱠᱠᱷᱚᱨ ᱵᱟᱭ ᱵᱟᱲᱟᱭᱟ ᱚᱞ ᱯᱟᱲᱦᱟᱣ ᱵᱟᱭ ᱵᱟᱲᱟᱭᱟ ᱩᱱᱤᱫᱚ ᱠᱷᱟᱹᱞᱤ ᱴᱤᱯ ᱠᱚ ᱮᱢ ᱦᱚᱪᱚᱭᱮ ᱠᱟᱱᱟ ᱟᱫᱚ ᱴᱤᱯ ᱮᱢ ᱠᱟᱛᱮ ᱜᱮ ᱩᱱᱤᱫᱚ ᱟᱡᱜᱮᱭ ᱯᱩᱨᱩᱱ ᱠᱟᱛᱟᱭᱟ ᱯᱮᱪᱮᱫ ᱱᱚᱝᱠᱟᱱᱟᱜ ᱴᱤᱯ ᱮᱢ ᱠᱟᱛᱮ ᱜᱮ ᱩᱱᱤ ᱡᱟᱦᱟᱸᱭᱟᱜ ᱧᱩᱛᱩᱢ ᱠᱟᱱ ᱛᱟᱭ ᱩᱱᱤ ᱵᱟᱝ ᱠᱟᱛᱮ ᱮᱴᱟᱜ ᱦᱚᱲᱟᱜ ᱧᱩᱛᱩᱢ ᱛᱮᱭ ᱥᱳᱭ ᱥᱟᱠᱠᱷᱚᱨ ᱦᱚᱸᱠᱚ ᱯᱷᱤᱞᱟᱯ ᱠᱮᱫ ᱟᱨ ᱩᱱᱤᱭᱟᱜ ᱚᱝᱠᱟᱱᱟᱜ ᱰᱚᱠᱩᱢᱮᱱᱴ ᱜᱮᱭ ᱮᱢᱟ ᱠᱮᱫ ᱯᱟᱪᱷᱮᱫ ᱚᱱᱟ ᱠᱟᱛᱮ ᱦᱚᱸ ᱢᱤᱫᱴᱟᱝ ᱴᱤᱯ ᱠᱚᱫᱚ ᱚᱱᱠᱟᱱᱟᱜ ᱴᱤᱯ ᱠᱚᱫᱚ ᱦᱩᱭᱩᱜ ᱠᱟᱱᱟ ᱟᱫᱚ ᱱᱚᱣᱟ ᱠᱚ ᱦᱚᱛᱮᱡ ᱛᱮᱜᱮ ᱯᱟᱪᱷᱮᱫ ᱡᱟᱹᱞᱩᱭᱟᱹᱛᱤ ᱫᱤᱠᱤ ᱫᱟᱲᱮᱭᱟᱠᱟᱫ ᱱᱚᱣᱟᱜᱤᱧ ᱢᱮᱱ ᱚᱪᱚᱭᱮᱫᱟ ᱱᱚᱜᱼᱚ ᱱᱚᱣᱟ ᱠᱚᱜᱮ